ᱤᱧ ᱡᱚᱫᱤ ᱥᱩᱡᱳᱜᱽ ᱤᱧ ᱧᱟᱢ ᱞᱮᱠᱷᱟᱱ ᱵᱷᱟᱨᱚᱛ ᱵᱟᱝᱠᱷᱟᱱ ᱮᱴᱟᱜ ᱫᱤᱥᱚᱢ ᱪᱟᱞᱟᱣ ᱠᱟᱛᱮᱫ ᱚᱱᱟ ᱡᱟᱭᱜᱟ ᱧᱮᱞ ᱚᱱᱟᱠᱚ ᱫᱤᱥᱚᱢ ᱨᱮᱭᱟᱜ ᱪᱮᱫ ᱞᱮᱠᱟ ᱠᱟᱞᱪᱟᱨ ᱦᱮᱱᱟᱜᱼᱟ ᱪᱮᱫ ᱞᱮᱠᱟ ᱨᱮᱦᱮᱱ ᱢᱟᱱᱮ ᱪᱮᱫ ᱩᱱᱠᱩᱣᱟᱜ ᱡᱚᱢᱼᱧᱩ ᱪᱮᱫ ᱞᱮᱠᱟ ᱩᱱᱠᱩᱣᱟᱜ ᱵᱮᱵᱚᱦᱟᱨ ᱪᱮᱫ ᱞᱮᱠᱟ ᱩᱱᱠᱩᱣᱟᱜ ᱩᱭᱦᱟᱹᱨ ᱪᱮᱫ ᱞᱮᱠᱟ ᱚᱱᱟᱛᱮ ᱩᱱᱠᱩᱣᱟᱜ ᱜᱷᱟᱨᱚᱸᱡᱽ ᱨᱮᱭᱟᱜ ᱪᱮᱫ ᱞᱮᱠᱟ ᱵᱮᱵᱚᱦᱟᱨ ᱦᱮᱱᱟᱜ ᱛᱟᱠᱚᱣᱟ ᱩᱱᱠᱩᱣᱟᱜ ᱥᱚᱢᱟᱡᱽ ᱪᱮᱫ ᱞᱮᱠᱟ ᱪᱟᱞᱟᱜ ᱠᱟᱱ ᱛᱟᱠᱳᱣᱟ ᱩᱱᱠᱩ ᱪᱮᱫ ᱞᱮᱠᱟ ᱛᱮᱠᱚ ᱦᱚᱲ ᱠᱚ ᱟᱯᱯᱟᱭᱚᱱ ᱠᱚᱣᱟ ᱵᱷᱟᱨᱚᱛ ᱫᱤᱥᱚᱢ ᱨᱮᱫᱚ ᱪᱮᱫ ᱟᱵᱚ ᱫᱚ ᱦᱚᱲ ᱵᱚᱱ ᱪᱮᱫ ᱞᱮᱠᱟ ᱵᱚᱱ ᱢᱟᱱᱮ ᱪᱮᱫ ᱤᱭᱟᱹ ᱫᱟᱲᱮᱭᱟᱠᱚᱣᱟ ᱩᱱᱠᱩ ᱫᱚ ᱪᱮᱫ ᱞᱮᱠᱟ ᱵᱟᱝ ᱮᱴᱟᱜ ᱡᱟᱭᱜᱟ ᱨᱮᱫᱚ ᱪᱮᱫ ᱩᱱᱠᱩ ᱡᱚᱛᱚ ᱦᱚᱲ ᱥᱟᱛᱮᱜ ᱫᱚ ᱵᱟᱠᱚ ᱢᱮᱥᱟ ᱫᱟᱲᱮᱭᱟᱜᱼᱟ ᱥᱮ ᱩᱱᱠᱩᱣᱟᱜ ᱵᱮᱵᱚᱦᱟᱨ ᱪᱮᱫ ᱞᱮᱠᱟ ᱚᱱᱟ ᱫᱚ ᱵᱟᱵᱚᱱ ᱵᱩᱡᱷᱟᱹᱣ ᱫᱟᱲᱮᱭᱟᱜᱼᱟ ᱚᱸᱰᱮ ᱪᱟᱞᱟᱣ ᱦᱩᱭᱩᱜᱼᱟ ᱩᱱᱠᱩ ᱥᱟᱛᱮᱜ ᱜᱟᱞᱢᱟᱨᱟᱣ ᱦᱩᱭᱩᱜᱼᱟ ᱩᱱᱠᱩ ᱥᱟᱛᱮᱜ ᱩᱴᱵᱳᱥ ᱦᱩᱭᱩᱜᱼᱟ ᱩᱱᱠᱩ ᱡᱚᱫᱤ ᱵᱩᱡᱷᱟᱹᱣ ᱦᱩᱭᱩᱜ ᱛᱟᱵᱳᱱᱟ ᱩᱱᱩᱣᱟᱜ ᱵᱮᱵᱚᱦᱟᱨ ᱫᱚ ᱪᱮᱫ ᱞᱮᱠᱟ ᱦᱩᱭᱩᱜᱼᱟ ᱵᱟᱝ ᱦᱩᱭᱩᱜᱼᱟ ᱩᱱᱠᱩ ᱥᱟᱛᱮᱜ ᱜᱟᱞᱢᱟᱨᱟᱣ ᱠᱟᱛᱮᱫ ᱛᱚᱵᱮ ᱟᱹᱱᱤᱡ ᱵᱚᱱ ᱵᱟᱲᱟᱭ ᱫᱟᱲᱮᱭᱟᱜᱼᱟ ᱡᱩᱫᱤ ᱮᱴᱟᱜ ᱫᱤᱥᱚᱢ ᱨᱮᱭᱟᱜ ᱥᱩᱡᱳᱜᱽ ᱤᱧ ᱧᱟᱢ ᱞᱮᱠᱷᱟᱱ ᱤᱧ ᱦᱚᱸ ᱫᱟᱬᱟᱱ ᱤᱧ ᱦᱚᱸ ᱚᱸᱰᱮᱧ ᱠᱩᱨᱩᱢᱩᱴᱩᱭᱟ ᱩᱱᱠᱩᱣᱟᱜ ᱪᱮᱫ ᱞᱮᱠᱟ ᱵᱮᱵᱚᱦᱟᱨ ᱛᱟᱠᱚ ᱩᱱᱠᱩᱣᱟᱜ ᱪᱮᱫ ᱞᱮᱠᱟ ᱥᱚᱢᱟᱡᱽ ᱛᱟᱠᱚ ᱩᱱᱠᱩᱣᱟᱜ ᱫᱤᱥᱚᱢ ᱪᱮᱫ ᱞᱮᱠᱟ ᱵᱟᱝ ᱫᱤᱥᱚᱢ ᱨᱮ ᱪᱮᱫ ᱞᱮᱠᱟ ᱡᱤᱱᱤᱥ ᱧᱟᱢᱚᱜᱼᱟ ᱵᱟᱝ ᱧᱟᱢᱚᱜᱼᱟ ᱟᱠᱚᱣᱟᱜ ᱡᱟᱭᱜᱟ ᱢᱮᱱᱟᱜᱼᱟ ᱪᱮᱫ ᱞᱮᱠᱟ ᱡᱟᱭᱜᱟ ᱨᱮ ᱩᱱᱠᱩ ᱠᱚ ᱛᱟᱦᱮᱱᱟ ᱩᱱᱠᱩᱣᱟᱜ ᱚᱲᱟᱜ ᱪᱮᱫ ᱞᱮᱠᱟ ᱩᱱᱠᱩᱣᱟᱜ ᱪᱮᱫ ᱞᱮᱠᱟ ᱠᱤᱪᱨᱤᱡ ᱠᱷᱟᱺᱰᱩᱣᱟᱹᱜ ᱦᱚᱨᱚᱜᱟᱠᱚ ᱵᱟᱠᱚ ᱦᱚᱨᱚᱜᱟ ᱚᱱᱟᱠᱚ ᱡᱤᱱᱤᱥ ᱦᱮᱱᱟᱜᱼᱟ ᱥᱮ ᱮᱴᱟᱜ ᱡᱟᱭᱜᱟ ᱨᱮ ᱩᱱᱠᱩᱣᱟᱜ ᱜᱟᱹᱰᱤᱼᱜᱷᱳᱲᱟ ᱪᱟᱞᱟᱜᱼᱟ ᱵᱟᱝ ᱪᱟᱞᱟᱜᱼᱟ ᱡᱚᱢᱼᱧᱩ ᱪᱮᱫ ᱞᱮᱠᱟ ᱧᱟᱢᱚᱜᱼᱟ ᱵᱟᱝ ᱧᱟᱢᱚᱜᱼᱟ ᱚᱱᱟ ᱠᱚ ᱡᱤᱱᱤᱥ ᱟᱵᱚᱣᱟᱜ ᱫᱤᱥᱚᱢ ᱨᱮᱫᱚ ᱡᱚᱛᱚ ᱡᱤᱱᱤᱥ ᱜᱮ ᱧᱟᱢᱚᱜᱼ ᱠᱟᱨᱚᱱ ᱡᱚᱛᱚ ᱞᱮᱠᱟᱱ ᱦᱚᱲ ᱠᱚ ᱱᱚᱰᱮ ᱛᱟᱦᱮ ᱱᱟᱠᱚ ᱩᱱᱠᱩᱣᱟᱜ ᱵᱷᱟᱥᱟ ᱟᱞᱟᱫᱟ ᱦᱩᱭ ᱫᱟᱲᱮᱭᱟᱜᱼᱟ ᱠᱤᱱᱛᱩ ᱡᱚᱢᱼᱧᱩ ᱫᱚ ᱯᱨᱟᱭ ᱯᱨᱟᱭ ᱥᱚᱵ ᱞᱮᱠᱟᱜᱮ ᱥᱚᱵ ᱨᱚᱠᱚᱢ ᱡᱚᱢᱼᱧᱩ ᱜᱮ ᱧᱟᱢᱚᱜᱼᱟ ᱱᱚᱰᱮ ᱫᱚ ᱠᱤᱱᱛᱩ ᱮᱴᱟᱜ ᱡᱟᱭᱜᱟ ᱨᱮᱫᱚ ᱱᱤᱝᱠᱟᱱ ᱡᱤᱱᱤᱥ ᱫᱚ ᱵᱟᱝ ᱧᱟᱢᱚᱜᱼᱟ ᱚᱠᱟᱴᱟᱜ ᱵᱷᱟᱨᱚᱛ ᱨᱮ ᱧᱟᱢᱚᱜᱼᱟ ᱮᱴᱟᱜ ᱡᱟᱭᱜᱟ ᱨᱮᱫᱚ ᱩᱱᱠᱩᱣᱟᱜ ᱡᱚᱢᱼᱧᱩ ᱦᱚᱸ ᱟᱞᱟᱫᱟ ᱜᱮᱭᱟ ᱟᱞᱟᱫᱟ ᱜᱮᱭᱟ ᱩᱱᱠᱩ ᱪᱮᱫ ᱞᱮᱠᱟ ᱠᱚ ᱵᱮᱵᱚᱦᱟᱨᱚᱜᱼᱟ ᱩᱱᱠᱩᱣᱟᱜ ᱵᱮᱵᱚᱦᱟᱨ ᱦᱚᱸ ᱟᱞᱟᱫᱟ ᱜᱮᱭᱟ